ᱤᱧ ᱫᱚ ᱠᱟᱥᱤᱯᱩᱨ ᱨᱮᱱ ᱟᱨ ᱤᱭᱟᱹ ᱟᱢᱠᱤ ᱢᱤᱥᱛᱨᱤ ᱠᱟᱱᱟᱢ ᱤᱭᱟᱹ ᱠᱟᱹᱴᱤᱡ ᱜᱟᱹᱰᱤ ᱵᱟᱹᱲᱤᱡ ᱟᱠᱟᱱ ᱛᱤᱧᱟᱹ ᱡᱩᱛ ᱠᱟᱹᱛᱤᱧᱟᱢ ᱟᱨ ᱢᱮᱱᱫᱟᱹᱧ ᱤᱭᱟᱹ ᱚᱱᱟ ᱥᱤᱴ ᱠᱚ ᱠᱟᱹᱴᱤᱡ ᱵᱟᱹᱲᱤᱡ ᱠᱟᱱ ᱛᱤᱧᱟᱹ ᱛᱚ ᱥᱤᱴ ᱠᱚ ᱚᱱᱟ ᱴᱟᱭᱟᱨ ᱨᱮᱱᱟᱜ ᱴᱤᱭᱩ ᱠᱚ ᱥᱚᱵᱽ ᱯᱟᱢᱪᱟᱨ ᱛᱤᱧᱟᱹ ᱟᱫᱚ ᱚᱱᱟ ᱠᱚ ᱠᱟᱹᱴᱤᱡ ᱵᱚᱫᱚᱞ ᱠᱟᱜ ᱢᱮ ᱟᱨ ᱠᱟᱺᱪ ᱦᱚᱸ ᱮᱠᱥᱤᱰᱮᱱᱴ ᱠᱟᱹᱫᱟᱹᱧ ᱚᱱᱟ ᱦᱚᱸ ᱢᱟᱱᱮ ᱰᱟᱭᱵᱷᱟᱨᱮ ᱛᱟᱹᱠᱤᱡ ᱠᱟᱜ ᱛᱟᱞᱮᱭᱟ ᱚᱱᱟ ᱠᱟᱹᱴᱤᱡᱼᱮ ᱵᱟᱹᱲᱤᱡ ᱟᱠᱟᱫᱟ ᱚᱱᱟ ᱠᱚ ᱠᱟᱹᱴᱤᱡ ᱢᱟᱱᱮ ᱡᱩᱛ ᱠᱟᱹᱛᱤᱧ ᱢᱮ ᱟᱨ ᱪᱮᱫ ᱪᱚ ᱟᱨ ᱛᱤᱱᱟᱹᱜ ᱯᱚᱭᱥᱟᱢ ᱦᱟᱛᱟᱣᱟ ᱟᱫᱚ ᱪᱮᱫᱞᱮᱠᱟ ᱫᱟᱢ ᱨᱮᱭᱟᱜ ᱢᱮᱱᱟᱜᱼᱟ ᱢᱚᱴᱟᱢᱩᱴᱤ ᱰᱮ ᱲ ᱞᱟᱠᱷ ᱜᱟᱱ ᱠᱷᱚᱨᱪᱟᱜᱼᱟ ᱰᱮ ᱲ ᱞᱟᱠᱷ ᱫᱩ ᱞᱟᱠᱷ ᱛᱚᱵᱮ ᱠᱷᱟᱱ ᱚᱱᱟ ᱚᱱᱟ ᱢᱟᱱᱮ ᱠᱟᱹᱴᱤᱡ ᱛᱷᱚᱲᱟ ᱠᱚᱢ ᱧᱚᱜ ᱠᱟᱛᱮ ᱞᱟᱜᱟᱣ ᱠᱟᱹᱛᱤᱧ ᱢᱮ ᱟᱹᱰᱤ ᱡᱟᱹᱥᱛᱤ ᱧᱚᱜ ᱵᱟᱹᱲᱤᱡ ᱠᱟᱜ ᱛᱤᱧᱟᱹ ᱠᱚᱛᱚ ᱜᱟᱹᱰᱤ ᱚᱱᱟ ᱤᱭᱟᱹ ᱵᱷᱟᱹᱜᱤ ᱴᱷᱤᱠ ᱠᱟᱛᱮ ᱡᱩᱛ ᱠᱟᱹᱛᱤᱧ ᱢᱮ ᱟᱨᱚ ᱪᱷᱚ ᱢᱟᱥ ᱯᱟᱸᱪ ᱢᱟᱥ ᱯᱚᱨᱮ ᱟᱨᱚ ᱛᱚ ᱵᱚᱫᱚᱞ ᱞᱟᱜᱟᱣᱤᱧᱟᱹ ᱚᱱᱟ ᱦᱚᱛᱮᱡᱛᱮ ᱛᱷᱚᱲᱟ ᱠᱚᱢ ᱧᱚᱜᱽ ᱢᱮ ᱦᱮᱸᱥᱮ ᱟᱫᱚ ᱠᱟᱹᱴᱤᱡ ᱮᱢ ᱠᱚᱢ ᱞᱤᱛᱤᱧ ᱠᱷᱟᱱ ᱵᱷᱟᱹᱞᱤᱜᱼᱟ ᱟᱨᱚ ᱛᱚ ᱟᱨ ᱪᱷᱚ ᱢᱟᱥ ᱦᱩᱭ ᱞᱮᱱᱠᱷᱟᱱ ᱵᱟᱹᱲᱤᱡᱚᱜᱼᱟ ᱥᱮ ᱛᱚᱠᱷᱚᱱ ᱫᱚ ᱟᱨᱚ ᱞᱟᱜᱟᱣ ᱞᱟᱜᱟᱣᱤᱧᱟᱹ ᱛᱚᱠᱷᱚᱱ ᱫᱚ ᱟᱨᱚ ᱯᱚᱭᱥᱟ ᱠᱷᱚᱨᱪᱟ ᱞᱟᱜᱟᱣᱤᱧᱟᱹ ᱛᱚᱠᱷᱚᱱ ᱫᱚ ᱚᱠᱟᱨᱮ ᱯᱚᱭᱥᱟᱧ ᱧᱟᱢᱟ ᱟᱫᱚ ᱚᱱᱟ ᱦᱚᱛᱮᱡ ᱛᱮ ᱠᱟᱹᱴᱤᱡ ᱤᱧ ᱢᱮᱱᱫᱟ ᱛᱷᱚᱲᱟ ᱠᱚᱢ ᱧᱚᱜ ᱠᱟᱛᱮ ᱡᱩᱛ ᱠᱟᱹᱛᱤᱧ ᱠᱷᱟᱱ ᱵᱷᱟᱹᱞᱤ ᱦᱩᱭ ᱠᱚᱜᱼᱟ ᱠᱟᱹᱴᱤᱡ ᱥᱟᱦᱟᱡᱽᱡᱚᱧ ᱢᱮ ᱟᱪᱪᱷᱟ ᱦᱮᱸᱛᱚ ᱴᱷᱤᱠᱜᱮᱭᱟ ᱛᱚᱵᱮ ᱫᱚᱦᱚᱭᱫᱟᱹᱧ